ᱯᱩᱨᱩᱵᱽ ᱥᱮᱫ ᱫᱚ ᱦᱮᱢᱟᱞ ᱵᱩᱨᱩ ᱥᱮᱠᱴᱟᱨ ᱯᱚᱨ ᱫᱩᱱᱤ ᱵᱟᱡᱟᱨ ᱟᱨ ᱯᱚᱥᱪᱤᱢ ᱥᱮᱫ ᱫᱚ ᱞᱩᱜᱩᱵᱩᱨᱩ ᱩᱛᱛᱚᱨ ᱥᱮᱫ ᱫᱚ ᱢᱟᱨᱟᱝ ᱵᱩᱨᱩ ᱟᱨ ᱫᱟᱹᱨ ᱯᱚᱪᱷᱤᱢ ᱥᱮᱫ ᱫᱚ ᱵᱟᱦᱟ ᱜᱟᱲ